ᱟᱞᱮ ᱫᱚ ᱚᱲᱟᱜ ᱨᱮ ᱯᱷᱳᱴᱳ ᱟᱸᱠᱟᱣ ᱞᱟᱹᱜᱤᱫ ᱢᱚᱡᱽ ᱛᱮ ᱫᱮᱣᱟᱞ ᱠᱚ ᱢᱚᱡᱽ ᱛᱮᱞᱮ ᱥᱟᱯᱷᱟᱭᱟᱞᱮ ᱞᱟᱦᱟ ᱨᱮᱫᱚᱞᱮ ᱡᱮᱨᱮᱲᱟᱞᱮ ᱡᱮᱨᱮᱲ ᱪᱤᱠᱟᱹᱲᱟᱞᱮ ᱤᱱᱟᱹ ᱠᱟᱛᱮᱫ ᱫᱚᱞᱮ ᱞᱩᱭᱩᱝᱼᱟ ᱤᱱᱟᱹ ᱠᱟᱛᱮᱫ ᱫᱚᱞᱮ ᱜᱩᱨᱤᱡᱟ ᱤᱱᱟᱹ ᱠᱟᱛᱮᱫ ᱫᱚᱞᱮ ᱯᱚᱛᱟᱣᱟ ᱤᱱᱟᱹ ᱠᱟᱛᱮᱫ ᱫᱚ ᱯᱚᱛᱟᱣ ᱠᱟᱛᱮᱫ ᱢᱚᱡᱽ ᱜᱮ ᱵᱟᱦᱟ ᱞᱮ ᱵᱮᱱᱟᱣᱟ ᱵᱟᱦᱟ ᱵᱮᱱᱟᱣ ᱠᱟᱛᱮᱫ ᱵᱟᱦᱟ ᱵᱮᱱᱟᱣ ᱠᱟᱛᱮᱫ ᱫᱚ ᱪᱤᱞᱤ ᱠᱚᱪᱚᱝ ᱰᱤᱡᱟᱭᱤᱱ ᱞᱮ ᱵᱮᱱᱟᱣᱟ ᱪᱮᱬᱮ ᱠᱚᱞᱮ ᱵᱮᱱᱟᱣ ᱠᱚᱣᱟ ᱟᱭᱢᱟ ᱞᱮᱠᱟᱱ ᱰᱤᱡᱟᱭᱤᱱ ᱞᱮ ᱵᱮᱱᱟᱣᱟ ᱚᱠᱚᱭ ᱫᱚ ᱚᱠᱚᱭ ᱫᱚ ᱚᱲᱟᱜ ᱠᱚᱨᱮᱱᱟᱜ ᱰᱤᱡᱟᱭᱤᱱ ᱠᱚ ᱦᱚᱲ ᱠᱚ ᱪᱤᱞᱤ ᱠᱚᱪᱚᱝ ᱟᱭᱢᱟ ᱠᱚ ᱟᱭᱢᱟ ᱠᱚ ᱵᱮᱱᱟᱣ ᱠᱚᱣᱟ ᱢᱟᱨᱟᱜ ᱠᱚᱠᱚ ᱵᱮᱱᱟᱣ ᱠᱚᱣᱟ ᱟᱭᱢᱟ ᱨᱚᱠᱚᱢ ᱵᱚᱞᱮ ᱟᱭᱢᱟ ᱨᱚᱠᱚᱢ ᱰᱤᱡᱟᱭᱤᱱ ᱪᱮᱫ ᱠᱚ ᱟᱠᱚᱣᱟᱜ ᱠᱩᱥᱤ ᱚᱱᱟ ᱠᱚᱠᱚ ᱵᱮᱱᱟᱣᱟ ᱟᱨ ᱢᱚᱡᱽ ᱛᱮ ᱢᱚᱡᱽ ᱛᱮ ᱡᱮᱢᱚᱱ ᱚᱠᱟ ᱞᱮᱠᱟᱛᱮ ᱢᱚᱡᱽ ᱛᱮ ᱧᱮᱞᱚᱜᱼᱟ ᱚᱱᱠᱟ ᱞᱮᱠᱟᱱ ᱨᱚᱝ ᱠᱚ ᱞᱟᱜᱟᱣᱟ ᱵᱟᱦᱟ ᱨᱮᱫᱚ ᱟᱨᱟᱜᱟᱜ ᱠᱚ ᱞᱟᱜᱟᱣᱟ ᱟᱨ ᱰᱟᱹᱨ ᱠᱚᱨᱮ ᱫᱚ ᱦᱟᱹᱨᱭᱟᱹᱲᱟᱜ ᱠᱚ ᱞᱟᱜᱟᱣᱟ ᱡᱮᱢᱚᱱ ᱢᱚᱡᱽ ᱧᱮᱞᱚᱜ ᱚᱠᱟ ᱞᱮᱠᱟᱛᱮ ᱥᱟᱡᱟᱣ ᱧᱮᱞᱚᱜᱼᱟ ᱚᱱᱠᱟ ᱜᱮᱠᱚ ᱞᱟᱜᱟᱣᱟ ᱟᱨ ᱚᱱᱟ ᱵᱟᱦᱟ ᱨᱮᱭᱟᱜ ᱨᱚᱝ ᱫᱚᱞᱮ ᱠᱤᱨᱤᱧ ᱟᱹᱜᱩᱭᱟ ᱠᱤᱨᱤᱧ ᱠᱟᱛᱮᱫ ᱞᱮ ᱞᱟᱜᱟᱣᱟ ᱟᱨ ᱚᱱᱟ ᱯᱚᱛᱟᱣ ᱞᱟᱹᱜᱤᱫ ᱦᱚᱸ ᱚᱲᱟᱜ ᱫᱮᱣᱟᱞ ᱵᱚᱞᱮ ᱯᱚᱛᱟᱣ ᱞᱟᱹᱜᱤᱫ ᱚᱱᱟ ᱦᱚᱸᱞᱮ ᱚᱱᱟ ᱦᱚᱸᱞᱮ ᱠᱤᱨᱤᱧ ᱟᱹᱜᱩ ᱠᱟᱛᱮᱫ ᱚᱠᱟ ᱫᱚ ᱚᱠᱚᱭ ᱫᱚ ᱵᱟᱦᱨᱮ ᱠᱷᱚᱱ ᱦᱟᱥᱟ ᱟᱹᱜᱩ ᱠᱟᱛᱮᱫ ᱠᱚ ᱥᱟᱯᱷᱟᱭᱮᱫᱟ ᱟᱨ ᱚᱠᱚᱭ ᱫᱚ ᱠᱤᱨᱤᱧ ᱠᱟᱛᱮᱫ ᱚᱱᱟ ᱯᱚᱛᱟᱣ ᱦᱟᱥᱟ ᱚᱱᱟ ᱥᱟᱫᱟ ᱜᱮ ᱡᱮᱢᱚᱱ ᱧᱮᱞᱚᱜ ᱵᱚᱞᱮ ᱚᱱᱟ ᱞᱟᱹᱜᱤᱫ ᱠᱚ ᱠᱤᱨᱤᱧ ᱟᱹᱜᱩᱭᱟ ᱟᱨ ᱟᱨ ᱟᱭᱢᱟ ᱨᱚᱠᱚᱢ ᱚᱱᱟ ᱥᱟᱫᱟ ᱢᱚᱛᱚ ᱫᱚ ᱵᱟᱝ ᱚᱱᱟ ᱟᱭᱢᱟ ᱨᱚᱠᱚᱢ ᱚᱠᱚᱭ ᱫᱚ ᱟᱨᱟᱜ ᱨᱚᱝᱮ ᱞᱟᱜᱟᱣᱟ ᱚᱠᱚᱭ ᱫᱚ ᱥᱟᱥᱟᱝ ᱨᱚᱝ ᱚᱠᱚᱭ ᱫᱚ ᱦᱟᱹᱨᱭᱟᱹᱲ ᱨᱚᱝ ᱟᱭᱢᱟ ᱨᱚᱠᱚᱢ ᱨᱚᱝ ᱠᱚ ᱞᱟᱜᱟᱣᱟ ᱟᱨ ᱢᱚᱡᱽ ᱛᱮ ᱚᱠᱟ ᱫᱚ ᱵᱚᱞᱮ ᱥᱟᱯᱷᱟ ᱠᱟᱛᱮᱫ ᱡᱮᱢᱚᱱ ᱢᱚᱡᱽ ᱛᱮ ᱧᱮᱞᱚᱜ ᱟᱨ ᱥᱟᱡᱟᱣ ᱥᱟᱯᱲᱟᱣ ᱵᱚᱞᱮ ᱚᱲᱟᱜ ᱠᱚᱦᱚᱸ ᱥᱟᱡᱟᱣ ᱥᱟᱯᱲᱟᱣ ᱟᱨ ᱢᱚᱡᱽ ᱛᱮ ᱫᱚᱦᱚ ᱠᱟᱜ ᱠᱷᱟᱱ ᱢᱚᱡᱽ ᱜᱮ ᱧᱮᱞᱚᱜᱼᱟ ᱚᱱᱟ ᱞᱟᱹᱜᱤᱫ ᱛᱮ ᱟᱞᱮ ᱫᱚ ᱚᱲᱟᱜ ᱦᱚᱸ ᱵᱚᱞᱮ ᱢᱚᱡᱽ ᱛᱮ ᱨᱚᱝ ᱠᱟᱛᱮᱫ ᱥᱮ ᱪᱤᱛᱨᱚ ᱠᱚ ᱵᱮᱱᱟᱣ ᱠᱟᱛᱮᱫ ᱟᱭᱢᱟ ᱠᱤᱪᱷᱩ ᱵᱮᱱᱟᱣ ᱠᱟᱛᱮᱫ ᱟᱞᱮ ᱫᱚ ᱮᱸᱜ ᱯᱷᱳᱴᱳ ᱚᱱᱟ ᱤᱭᱟᱹ ᱫᱮᱣᱟᱞ ᱨᱮᱞᱮ ᱞᱟᱜᱟᱣᱟ ᱱᱤᱭᱟᱹᱜᱤᱧ ᱢᱮᱱᱫᱟ ᱵᱚᱞᱮ